ᱛᱮᱦᱮᱧ ᱡᱮᱢᱚᱱ ᱤᱧ ᱢᱤᱫᱴᱤᱡ ᱯᱟᱛᱟ ᱧᱮᱞᱤᱧ ᱥᱮᱱ ᱞᱮᱱᱟ ᱚᱸᱰᱮ ᱢᱤᱫᱴᱤᱡ ᱠᱩᱲᱤ ᱜᱤᱫᱽᱨᱟᱹ ᱟᱹᱰᱤ ᱪᱮᱦᱨᱟ ᱢᱤᱫᱴᱤᱡ ᱮ ᱢᱤᱫ ᱦᱚᱨᱚᱜᱼᱵᱟᱸᱫᱮ ᱟᱠᱟᱫᱼᱟ ᱚᱱᱟ ᱧᱮᱞᱛᱮ ᱤᱧ ᱢᱮᱱᱮᱫᱼᱟ ᱦᱟᱯᱮᱥᱮ ᱤᱧ ᱛᱮᱦᱮᱧ ᱱᱚᱣᱟᱧ ᱵᱮᱱᱟᱣᱟ ᱟᱨᱤᱧ ᱜᱟᱱ ᱪᱮ ᱵᱟᱝᱟ ᱩᱱᱤ ᱡᱟᱦᱟᱸ ᱞᱮᱠᱟᱭ ᱦᱚᱨᱚᱜᱼᱵᱟᱸᱫᱮ ᱟᱠᱟᱜᱼᱟ ᱚᱱᱠᱟ ᱤᱧᱤᱧ ᱥᱤᱞᱟᱭᱟ ᱟᱨᱤᱧ ᱜᱟᱱᱟ ᱪᱮᱫ ᱵᱟᱝᱟ ᱚᱱᱟ ᱛᱟᱭ ᱛᱳ ᱟᱹᱰᱤ ᱨᱚᱠᱚᱢ ᱮᱢ ᱥᱤᱞᱟᱹᱭ ᱟᱠᱟᱫᱮᱢ ᱠᱷᱟᱱ ᱚᱱᱠᱟ ᱫᱚ ᱵᱟᱝ ᱥᱤᱞᱟᱹᱭ ᱵᱟᱰᱟᱭ ᱟᱠᱟᱱ ᱦᱚᱲᱢᱟ ᱚᱱᱟ ᱜᱮᱢ ᱧᱮᱞᱟ ᱡᱟᱦᱟᱸᱭ ᱦᱚᱨᱚᱜᱼᱵᱟᱸᱫᱮ ᱠᱟᱜᱼᱟ ᱠᱷᱟᱱᱮᱢ ᱧᱮᱞ ᱞᱮᱠᱷᱟᱱᱮᱢ ᱢᱮᱱᱟ ᱦᱟᱯᱮ ᱥᱮ ᱱᱚᱠᱟᱭᱟᱹᱧ ᱤᱧᱦᱚᱸ ᱛᱮᱦᱮᱧᱤᱧ ᱵᱮᱱᱟᱣᱟ ᱟᱨᱤᱧ ᱪᱮᱥᱴᱟᱭᱟ ᱩᱱᱠᱟᱹ ᱵᱟᱢ ᱜᱟᱱ ᱜᱚᱫ ᱨᱮᱦᱚᱸ ᱱᱟᱥᱮᱱᱟᱜ ᱚᱨᱚᱜᱼᱯᱷᱚᱨᱚᱠ ᱨᱮᱦᱚᱸ ᱢᱤᱫ ᱫᱷᱟᱣ ᱮᱢ ᱵᱮᱱᱟᱣᱟ ᱛᱳ ᱟᱨ ᱢᱤᱫ ᱫᱷᱟᱣ ᱨᱮᱫᱚ ᱚᱱᱟ ᱫᱚᱢ ᱜᱟᱱ ᱜᱮᱭᱟ ᱛᱮᱦᱮᱧ ᱩᱱᱤ ᱮᱢ ᱧᱮᱞ ᱠᱮᱫ ᱟᱨ ᱵᱟᱝ ᱡᱟᱦᱟᱱᱟᱜ ᱮᱢ ᱧᱮᱞ ᱠᱮᱫ ᱟᱹᱰᱤ ᱯᱨᱚᱠᱟᱨ ᱠᱚ ᱦᱚᱨᱚᱜ ᱠᱟᱜᱼᱟ ᱵᱷᱤᱱᱟᱹᱼᱵᱷᱤᱱᱟᱹ ᱠᱟᱛᱮᱢ ᱚᱱᱠᱟ ᱜᱮ ᱮᱱᱠᱷᱟᱱ ᱢᱚᱱᱮ ᱨᱮ ᱟᱢ ᱢᱮᱱ ᱜᱚᱫᱟᱢ ᱦᱟᱯᱮ ᱤᱧᱦᱚᱸ ᱥᱮ ᱱᱩᱭ ᱞᱮᱠᱟᱧ ᱜᱟᱱᱟ ᱪᱮ ᱵᱟᱝᱟ ᱟᱨᱤᱧ ᱜᱮᱫᱟ ᱟᱨᱤᱧ ᱵᱮᱱᱟᱣᱟ ᱚᱱᱟ ᱤᱧᱟᱹᱜ ᱢᱚᱱᱮ ᱨᱮ ᱦᱮᱡ ᱠᱟᱛᱮᱫ ᱩᱭᱦᱟᱹᱨ ᱨᱮ ᱟᱹᱱᱤᱵᱷᱟᱹᱵᱤ ᱠᱟᱛᱮᱫ ᱚᱱᱠᱟ ᱤᱧᱤᱧ ᱼᱟ ᱟᱨ ᱚᱱᱟ ᱡᱩᱲᱟᱹᱣ ᱞᱤᱧ ᱜᱟᱱᱟᱪᱮ ᱵᱟᱝ